ᱤᱧᱟᱹᱜ ᱞᱟᱭᱼᱞᱟᱠᱪᱟᱨ ᱥᱮᱨᱣᱟ ᱡᱚᱜᱟᱣ ᱫᱚᱦᱚᱭ ᱞᱟᱹᱜᱤᱫ ᱤᱧᱟᱹᱜ ᱠᱤᱪᱷᱩ ᱫᱤᱥᱼᱦᱩᱫᱤᱥ ᱫᱚ ᱦᱮᱱᱟᱜ ᱛᱤᱧ ᱜᱮᱭᱟ ᱟᱵᱚ ᱦᱚᱲ ᱡᱟᱦᱟᱸ ᱟᱹᱛᱩ ᱴᱚᱞᱟ ᱨᱮᱜᱮ ᱵᱚᱱ ᱜᱤᱨᱟᱹᱵᱟᱹᱥᱤᱣ ᱠᱟᱱ ᱚᱸᱰᱮ ᱜᱮ ᱟᱵᱚ ᱫᱚᱵᱚᱱ ᱯᱩᱡᱟᱹ ᱯᱟᱴᱟ ᱡᱮᱢᱚᱱ ᱫᱚ ᱵᱟᱦᱟ ᱥᱚᱨᱦᱟᱭ ᱠᱟᱨᱟᱢ ᱵᱟᱯᱞᱟᱼᱵᱤᱦᱟᱹ ᱵᱷᱟᱸᱰᱟᱱ